ᱦᱮᱸ ᱡᱟᱦᱟᱸ ᱦᱤᱡᱩᱜ ᱥᱮᱱᱚᱜ ᱨᱮᱭᱟᱜ ᱡᱟᱦᱟᱸ ᱠᱚ ᱵᱟᱥ ᱜᱟᱹᱰᱤ ᱴᱨᱮᱱ ᱜᱟᱹᱰᱤ ᱡᱚᱛᱚ ᱜᱮ ᱡᱳᱜᱟᱡᱳᱜᱽ ᱫᱚ ᱵᱷᱟᱞᱤ ᱯᱚᱡᱤᱥᱮᱱ ᱠᱟᱱ ᱜᱮᱭᱟ ᱡᱟᱦᱟᱸ ᱯᱚᱡᱤᱥᱮᱱ ᱫᱚ ᱵᱟᱥᱴᱮᱱᱰ ᱦᱚᱸ ᱥᱩᱨ ᱜᱮᱭᱟ ᱴᱨᱮᱱ ᱮᱥᱴᱮᱱᱰ ᱦᱚᱸ ᱥᱩᱨ ᱜᱮᱭᱟ ᱟᱹᱰᱤ ᱡᱳᱜᱟᱡᱳᱜᱽ ᱦᱚᱲᱟᱜ ᱟᱹᱰᱤ ᱵᱷᱟᱹᱞᱤ ᱱᱟᱯᱟᱭ ᱡᱳᱜᱟᱡᱳᱜᱽ ᱠᱟᱱᱟ ᱡᱟᱦᱟᱸ ᱥᱮᱡ ᱦᱤᱡᱩᱜ ᱥᱮᱱᱚᱜ ᱡᱟᱦᱟᱸ ᱢᱮᱱ ᱨᱟᱥᱛᱟ ᱚᱱᱟ ᱢᱮᱱ ᱨᱳᱰ ᱡᱟᱦᱟᱸ ᱫᱚ ᱱᱚᱛᱮ ᱡᱟᱦᱟᱸ ᱥᱮᱡ ᱜᱮᱢ ᱪᱟᱞᱟᱜ ᱱᱚᱛᱮ ᱥᱩᱨ ᱥᱟᱺᱜᱤᱧ ᱡᱟᱦᱟᱸᱢ ᱪᱟᱞᱟᱜᱼᱟ ᱱᱚᱛᱮ ᱠᱷᱚᱡ ᱡᱟᱦᱟᱸ ᱡᱳᱜᱟᱡᱳᱜᱽ ᱢᱮᱱᱟᱜᱼᱟ ᱴᱨᱮᱱ ᱨᱮᱭᱟᱜ ᱡᱳᱜᱟᱡᱳᱜᱽ ᱦᱚᱸ ᱥᱩᱨ ᱜᱮᱭᱟ ᱟᱫᱨᱟ ᱮᱥᱴᱮᱥᱚᱱ ᱡᱟᱦᱟᱸ ᱟᱫᱨᱟ ᱰᱤᱵᱤᱡᱮᱱ ᱚᱱᱟ ᱠᱷᱚᱡ ᱟᱫᱨᱟ ᱠᱷᱚᱡ ᱯᱚᱡᱤᱥᱮᱱ ᱫᱤᱞᱞᱤᱢ ᱪᱟᱞᱟᱜ ᱠᱳᱞᱠᱟᱛᱟᱢ ᱪᱟᱞᱟᱜ ᱡᱟᱦᱟᱸᱥᱮᱡ ᱜᱮᱢ ᱪᱟᱞᱟᱜ ᱥᱮ ᱢᱟᱫᱽᱨᱟᱥᱮᱢ ᱪᱟᱞᱟᱜ ᱥᱮ ᱪᱮᱱᱱᱟᱭᱮᱢ ᱪᱟᱞᱟᱜ ᱱᱚᱛᱮ ᱡᱚᱛᱚ ᱜᱮ ᱴᱷᱤᱠ ᱜᱮᱭᱟ ᱱᱚᱛᱮ ᱦᱚᱸ ᱱᱚᱝᱠᱟ ᱡᱟᱦᱟᱸ ᱥᱮᱡ ᱮᱢ ᱪᱟᱞᱟᱜ ᱱᱚᱛᱮᱱᱟᱜ ᱡᱟᱦᱟᱸ ᱫᱚ ᱫᱚᱠᱠᱷᱤᱱ ᱱᱟᱠᱷᱟ ᱨᱮᱹᱞ ᱯᱚᱛᱷ ᱚᱱᱟᱦᱚᱸ ᱱᱟᱯᱟᱭ ᱵᱮᱵᱚᱥᱛᱷᱟ ᱜᱮ ᱠᱟᱱᱟ ᱡᱟᱦᱟᱸ ᱫᱚ ᱢᱮᱱᱟᱜᱼᱟ ᱱᱚᱛᱮ ᱡᱟᱢᱥᱮᱫᱯᱩᱨ ᱴᱟᱴᱟ ᱮᱭ ᱪᱚᱠᱨᱚᱫᱷᱚᱨᱯᱩᱨ ᱥᱮ ᱱᱚᱛᱮ ᱡᱟᱦᱟᱥᱮᱫ ᱜᱮᱢ ᱪᱟᱞᱟᱜᱼᱟ ᱱᱚᱛᱮ ᱦᱚᱸ ᱡᱟᱦᱟᱸ ᱛᱤᱱᱟᱹᱜ ᱨᱮᱹᱞ ᱥᱚᱲᱚᱠ ᱵᱟᱥ ᱡᱟᱦᱟᱸᱴᱟᱜ ᱜᱮ ᱵᱟᱥ ᱜᱟᱹᱰᱤ ᱦᱚᱸ ᱵᱟᱥ ᱜᱟᱹᱰᱤ ᱨᱮᱱᱟᱜ ᱦᱚᱸ ᱡᱳᱜᱟᱡᱳᱜᱽ ᱟᱨ ᱱᱚᱛᱮ ᱱᱚᱣᱟ ᱜᱟᱹᱰᱤ ᱨᱮᱱᱟᱜ ᱦᱚᱸ ᱡᱳᱜᱟᱡᱳᱜᱽ ᱦᱤᱡᱩᱜ ᱥᱮᱱᱚᱜ ᱫᱚ ᱟᱱᱟᱴ ᱫᱚ ᱵᱟᱹᱱᱩᱜᱼᱟ ᱟᱱᱟᱴ ᱵᱟᱹᱱᱩᱜ ᱛᱮᱜᱮ ᱱᱚᱰᱮᱱ ᱠᱚ ᱡᱟᱦᱟᱸᱛᱤᱱᱟᱹᱜ ᱡᱟᱱ ᱡᱟᱛᱨᱤ ᱥᱮ ᱱᱩᱠᱩ ᱫᱮᱡᱚᱜ ᱦᱚᱲ ᱥᱮᱱᱚᱜ ᱰᱟᱦᱟᱨ ᱦᱚᱲ ᱡᱟᱦᱟ ᱸᱠᱚ ᱪᱟᱞᱟᱜᱼᱟ ᱠᱟᱹᱢᱤ ᱠᱟᱹᱥᱱᱤ ᱡᱟᱦᱟᱸᱱᱟᱜ ᱜᱮ ᱱᱚᱝᱠᱟ ᱵᱮᱵᱥᱟ ᱵᱟᱹᱱᱤᱡᱡᱚ ᱪᱟᱹᱠᱨᱤᱼᱵᱟᱹᱠᱨᱤ ᱡᱟᱦᱟᱸᱭ ᱠᱚᱠᱚ ᱚᱱᱠᱟ ᱠᱚ ᱠᱟᱱᱟ ᱚ ᱵᱤᱥᱤ ᱡᱟᱹᱥᱛᱤ ᱠᱟᱭᱛᱮᱫᱚ ᱱᱚᱰᱮ ᱫᱚ ᱦᱚᱲᱟᱜ ᱟᱱᱟᱴ ᱠᱟᱹᱢᱤ ᱡᱚᱝ ᱡᱤᱵᱤᱠᱟ ᱡᱟᱦᱟᱸ ᱫᱚ ᱵᱟᱹᱱᱩᱜ ᱛᱟᱠᱚ ᱦᱚᱛᱮᱡ ᱛᱮ ᱯᱷᱟᱨᱟᱠ ᱡᱟᱦᱟᱸ ᱠᱚ ᱫᱮᱥ ᱫᱤᱥᱚᱢ ᱠᱚ ᱪᱟᱞᱟᱜᱼᱟ ᱡᱟᱦᱟᱸ ᱫᱚ ᱵᱟᱡᱟᱨ ᱥᱚᱦᱚᱨ ᱡᱟᱦᱟᱸ ᱫᱚ ᱥᱟᱵ ᱠᱟᱜ ᱢᱮ ᱪᱮᱱᱱᱟᱭ ᱠᱚ ᱪᱟᱜ ᱠᱟᱱᱟ ᱜᱩᱡᱨᱟᱴ ᱠᱚ ᱪᱟᱞᱟᱜ ᱠᱟᱱᱟ ᱢᱮᱯᱟᱞ ᱠᱚ ᱪᱟᱞᱟᱜ ᱠᱟᱱᱟ ᱱᱚᱝᱠᱟᱱᱟᱜ ᱡᱳᱜᱟᱡᱳᱜᱽ ᱵᱷᱟᱹᱜᱤ ᱢᱮᱱᱟᱫᱜᱼᱟ ᱚᱱᱟ ᱦᱚᱛᱮᱡᱛᱮ ᱩᱱᱠᱩ ᱫᱚ ᱡᱤᱵᱚᱱ ᱡᱤᱵᱤᱠᱟ ᱥᱮ ᱠᱟᱹᱢᱤ ᱡᱚᱝ ᱠᱚ ᱪᱟᱞᱟᱜᱼᱟ ᱚᱱᱟᱛᱮ ᱟᱹᱰᱤ ᱥᱩᱵᱤᱫᱟ ᱜᱮᱭᱟ ᱛᱚ ᱱᱚᱜᱼᱚ ᱱᱚᱣᱟ ᱥᱩᱵᱤᱫᱟ ᱢᱮᱱᱟᱜᱼᱟ ᱦᱤᱡᱩᱜ ᱥᱮᱱᱚᱜ ᱛᱚᱵᱮ ᱵᱷᱤᱲ ᱦᱚᱸ ᱟᱹᱰᱤ ᱵᱷᱟᱞᱤ ᱵᱷᱤᱲ ᱵᱷᱳᱴ ᱨᱮ ᱦᱚᱛᱮᱡ ᱛᱮ ᱮᱢᱚᱱ ᱢᱮᱱᱟᱜᱼᱟ ᱱᱤᱛᱳᱜ ᱱᱟᱜ ᱫᱚ ᱨᱤᱡᱟᱨᱵᱷᱮᱥᱚᱱ ᱢᱮᱱᱟᱜᱼᱟ ᱨᱮᱡᱟᱨᱵᱮᱥᱚᱱ ᱦᱳᱭᱛᱮ ᱵᱟᱝᱦᱚᱸ ᱧᱟᱢ ᱦᱚᱸ ᱫᱟᱲᱮᱭᱟᱜᱼᱟ ᱨᱮᱡᱟᱜ ᱵᱮᱥᱚᱱ ᱟᱜᱚᱥᱴ ᱠᱷᱚᱱ ᱜᱮ ᱱᱚᱣᱟ ᱵᱟᱢ ᱠᱚᱨᱟᱣᱟ ᱵᱟᱝ ᱦᱚᱸ ᱧᱟᱢ ᱫᱟᱲᱮᱭᱟᱜᱼᱟ ᱚᱱᱟ ᱦᱚᱸ ᱢᱤᱫᱴᱮᱡ ᱟᱱᱟᱴ ᱢᱤᱫᱴᱮᱡ ᱟᱨ ᱦᱤᱡᱩᱜ ᱥᱮᱱᱚᱜ ᱨᱮᱭᱟᱜ ᱡᱟᱦᱟᱸᱱᱟᱜ ᱡᱩᱫᱤ ᱜᱟᱹᱰᱤ ᱪᱟᱜᱼᱟ ᱟᱯᱱᱟᱜ ᱟᱹᱰᱤᱛᱮᱢ ᱪᱟᱞᱟᱜᱼᱟᱚᱱᱟ ᱦᱚᱸ ᱥᱩᱨ ᱥᱩᱯᱩᱨ ᱨᱮᱜᱮ ᱱᱚᱝᱠᱟ ᱢᱤᱫᱛᱴᱮᱱ ᱜᱟᱹᱰᱤ ᱜᱮᱨᱮᱡ ᱢᱮᱱᱟᱜᱼᱟ ᱥᱮ ᱜᱟᱹᱰᱤ ᱡᱩᱫᱤ ᱟᱯᱱᱟᱨ ᱜᱟᱹᱰᱤ ᱛᱮᱢ ᱪᱟᱞᱟᱜᱼᱟ ᱜᱟᱹᱰᱤ ᱚᱫᱽᱫᱷᱮᱠ ᱨᱟᱥᱛᱟ ᱨᱮ ᱥᱮ ᱚᱫᱽᱫᱷᱮᱠ ᱦᱚᱨ ᱨᱮ ᱡᱟᱦᱟᱸᱱᱟᱜ ᱵᱟᱹᱲᱤᱡ ᱮᱱ ᱛᱟᱢᱟ ᱵᱟᱹᱲᱤᱡ ᱨᱮᱱᱟᱜ ᱢᱮᱨᱟᱢᱚᱛ ᱞᱟᱹᱜᱤᱫ ᱡᱩᱛ ᱞᱟᱹᱜᱤᱫ ᱡᱟᱦᱟᱸ ᱱᱚᱝᱠᱟᱱᱟᱜ ᱫᱚᱠᱟᱱ ᱵᱟᱹᱱᱩᱜᱼᱟ ᱟᱱᱟᱴ ᱱᱚᱣᱟ ᱢᱤᱫᱴᱮᱡ ᱡᱮ ᱚᱱᱟ ᱥᱩᱨ ᱥᱩᱯᱩᱨ ᱠᱚᱨᱮ ᱡᱩᱫᱤ ᱟᱱᱟᱴ ᱛᱟᱦᱮᱞᱮᱱ ᱠᱷᱟᱱ ᱟᱱᱟᱴ ᱚᱱᱟ ᱠᱚ ᱛᱟᱦᱮᱸ ᱞᱮᱱᱠᱷᱟᱱ ᱟᱱᱟᱴ ᱫᱚ ᱥᱟᱦᱟ ᱠᱚᱜᱼᱟ ᱮᱱᱛᱮᱫ ᱟᱫᱚ ᱚᱱᱟ ᱠᱚᱜᱮ ᱫᱟᱬᱟ ᱨᱮᱭᱟᱜ ᱟᱱᱟᱴᱚᱜ ᱡᱟᱦᱟᱸ ᱡᱤᱱᱤᱥ ᱠᱚᱫᱚ ᱱᱚᱣᱟ ᱠᱚᱜᱮ ᱡᱮ ᱥᱩᱨ ᱦᱚᱨ ᱰᱟᱦᱟᱨ ᱨᱮ ᱡᱩᱫᱤ ᱥᱩᱨᱼᱥᱩᱯᱩᱨ ᱮᱠ ᱠᱤᱞᱳᱢᱤᱴᱟᱨ ᱯᱚᱨ ᱯᱚᱨ ᱫᱩ ᱠᱤᱞᱳᱢᱤᱴᱟᱨ ᱯᱚᱨ ᱯᱚᱨ ᱥᱩᱱᱩᱢ ᱴᱮᱝᱠᱤ ᱛᱟᱦᱮᱱᱟ ᱟᱨ ᱜᱟᱹᱰᱤ ᱜᱮᱨᱮᱡ ᱛᱟᱦᱮᱱᱟ ᱵᱟᱱᱟᱨ ᱜᱮ ᱛᱟᱦᱮᱱᱟ ᱡᱮ ᱚᱱᱟᱜᱮ ᱛᱟᱦᱮᱱ ᱠᱷᱟᱡ ᱫᱚ ᱟᱱᱟᱴ ᱫᱚ ᱟᱹᱰᱤ ᱥᱚᱦᱞᱮ ᱠᱚᱜᱼᱟ ᱱᱚᱣᱟᱜᱤᱧ ᱢᱮᱱᱫᱟ